ᱦᱮᱸ ᱥᱟᱨᱱᱟᱢ ᱞᱟᱹᱭ ᱫᱟᱛᱚ ᱤᱧ ᱞᱟᱹᱭᱮᱜ ᱛᱟᱦᱮᱱᱤᱧ ᱯᱚᱥᱪᱷᱤᱢᱵᱟᱝᱞᱟᱨᱮ ᱛᱤᱱᱟᱹᱜ ᱜᱟᱱ ᱚᱱᱟ ᱨᱩᱨᱩ ᱥᱟᱯᱟᱯ ᱠᱚ ᱢᱮᱱᱟᱜᱼᱟ ᱚᱱᱟ ᱵᱟᱵᱚᱫ ᱛᱮᱜᱮ ᱛᱮᱦᱮᱧ ᱱᱟᱥᱮᱱᱟᱜ ᱜᱚᱞᱯᱚ ᱞᱟᱹᱜᱤᱫ ᱤᱧ ᱯᱷᱳᱱ ᱞᱮᱜ ᱛᱟᱦᱮᱜ ᱟᱪᱪᱷᱟ ᱦᱮᱸ ᱟᱪᱪᱷᱟ ᱪᱮᱫ ᱠᱚ ᱞᱟᱹᱭᱟ ᱵᱷᱩᱣᱟᱹᱝ ᱫᱚ ᱚᱠᱟ ᱡᱚᱠᱷᱚᱱ ᱟᱵᱚ ᱥᱟᱱᱛᱟᱲ ᱥᱟᱶᱛᱟᱨᱮ ᱚᱠᱟᱨᱮ ᱚᱠᱟᱴᱟᱜ ᱮᱱᱮᱡ ᱥᱮᱨᱮᱧ ᱨᱮᱵᱚᱱ ᱞᱟᱜᱟᱣᱟ ᱦᱮᱸ ᱟᱪᱪᱷᱟ ᱦᱮᱸ ᱟᱪᱪᱷᱟ ᱟᱨ ᱞᱟᱹᱭ ᱢᱮ ᱦᱮᱸ ᱟᱪᱪᱷᱟ ᱥᱟᱠᱣᱟ ᱫᱚ ᱛᱤᱱ ᱡᱚᱠᱷᱚᱱ ᱠᱚ ᱚᱨᱚᱝᱼᱟ ᱵᱟᱦᱟ ᱦᱮᱸ ᱦᱮᱸ ᱟᱪᱪᱷᱟ ᱥᱟᱲᱯᱟ ᱮᱱᱮᱡ ᱥᱮᱨᱮᱧ ᱨᱮᱫᱚ ᱦᱟᱯᱮ ᱦᱟᱯᱮ ᱠᱩᱞᱤ ᱧᱚᱜ ᱞᱟᱢᱜᱮ ᱥᱟᱲᱯᱟ ᱮᱱᱮᱡ ᱥᱮᱨᱮᱧ ᱫᱚ ᱛᱤᱱ ᱡᱚᱠᱷᱚᱱ ᱠᱚ ᱮᱱᱮᱡ ᱥᱮᱨᱮᱧᱟ ᱟᱨ ᱚᱱᱟ ᱫᱚ ᱚᱠᱚᱭ ᱠᱚᱠᱚ ᱮᱱᱮᱡ ᱥᱮᱨᱮᱧᱟ ᱟᱨ ᱚᱱᱟ ᱥᱟᱲᱯᱟ ᱮᱱᱮᱡ ᱥᱮᱨᱮᱧ ᱞᱟᱹᱜᱤᱫᱛᱮ ᱟᱵᱚᱣᱟᱜ ᱪᱮᱫ ᱪᱮᱫ ᱥᱟᱯᱟᱯ ᱞᱟᱜᱟᱜ ᱛᱟᱵᱳᱱᱟ ᱦᱮᱸ ᱦᱮᱸ ᱚ ᱦᱮᱸ ᱦᱮᱸ ᱥᱚᱨᱦᱟᱭ ᱵᱮᱜᱚᱨᱛᱮ ᱥᱟᱲᱯᱟ ᱮᱱᱮᱡ ᱫᱚ ᱵᱟᱭ ᱜᱟᱱᱚᱜ ᱛᱮ ᱥᱚᱨᱦᱟᱭ ᱵᱮᱜᱚᱨ ᱢᱟᱱᱮ ᱥᱚᱨᱦᱟᱭ ᱵᱟᱫ ᱠᱟᱛᱮᱜ ᱟᱨᱚ ᱠᱚ ᱮᱱᱮᱡ ᱜᱮᱭᱟ ᱱᱚᱣᱟ ᱥᱟᱲᱯᱟ ᱥᱮ ᱥᱚᱨᱦᱟᱭ ᱨᱮᱜᱮ ᱠᱚ ᱮᱱᱮᱡᱟ ᱦᱮᱸ ᱟᱪᱪᱷᱟ ᱦᱮᱸ ᱦᱮᱸ ᱟᱨᱤᱧ ᱠᱩᱞᱤ ᱧᱚᱜ ᱞᱟᱢᱜᱮ ᱫᱟᱸᱥᱟᱭ ᱨᱮᱫᱚ ᱟᱵᱚ ᱪᱮᱫ ᱪᱮᱫ ᱟᱵᱚ ᱵᱮᱵᱚᱦᱟᱨ ᱟᱵᱚᱱ ᱨᱩᱨᱩ ᱥᱟᱯᱟᱯ ᱫᱚ ᱦᱮᱸ ᱤᱱᱟᱹ ᱠᱚᱜᱮ ᱛᱟᱦᱮᱱᱟ ᱤᱱᱟᱹ ᱠᱚ ᱵᱟᱫ ᱠᱟᱛᱮᱜ ᱫᱚ ᱵᱟᱝᱼᱟ ᱤᱱᱟᱹ ᱠᱚ ᱵᱟᱫ ᱠᱟᱛᱮᱜ ᱫᱚ ᱵᱟᱝ ᱟᱪᱪᱷᱟ ᱴᱷᱤᱠ ᱜᱮᱭᱟ ᱛᱟᱦᱞᱮ ᱤᱱᱟᱹᱜᱮᱧ ᱞᱟᱹᱭᱮᱜ ᱛᱟᱦᱮᱜ